ᱦᱳᱭ ᱜᱚᱴᱟ ᱥᱮᱨᱢᱟ ᱦᱚᱭ ᱦᱤᱸᱥᱤᱫ ᱟᱭᱢᱟᱜᱮ ᱧᱮᱞᱚᱜᱼᱟ ᱪᱮᱫᱟᱜ ᱥᱮ ᱱᱚᱣᱟ ᱴᱚᱴᱷᱟ ᱨᱮ ᱟᱨ ᱵᱟᱝ ᱱᱚᱣᱟ ᱵᱷᱟᱨᱚᱛ ᱨᱮ ᱟᱭᱢᱟ ᱞᱮᱠᱟᱱ ᱦᱚᱭ ᱦᱤᱸᱥᱤᱫ ᱢᱮᱱᱟᱜᱼᱟ ᱢᱮᱱᱠᱷᱟᱱ ᱚᱠᱟ ᱫᱚ ᱨᱮᱭᱟᱲ ᱚᱠᱟᱫᱚ ᱨᱟᱵᱟᱝ ᱦᱚᱭ ᱦᱤᱸᱥᱤᱫ ᱦᱟᱣᱮᱫ ᱱᱚᱝᱠᱟ ᱟᱭᱢᱟ ᱞᱮᱠᱟᱱ ᱦᱚᱭ ᱦᱤᱸᱥᱤᱫ ᱫᱚ ᱧᱮᱞ ᱧᱟᱢᱚᱜᱼᱟ ᱛᱚ ᱱᱚᱣᱟ ᱦᱚᱭ ᱦᱤᱸᱥᱤᱫ ᱨᱮ ᱟᱹᱰᱤ ᱨᱚᱠᱚᱢ ᱟᱹᱰᱤ ᱚᱠᱛᱚ ᱟᱹᱰᱤ ᱞᱮᱠᱟ ᱟᱨᱡᱟᱣ ᱦᱩᱭᱩᱜᱼᱟ ᱡᱮᱞᱮᱠᱟ ᱫᱟᱜ ᱫᱤᱱ ᱫᱚ ᱫᱟᱜ ᱦᱩᱲᱩ ᱠᱚ ᱪᱟᱥᱼᱵᱟᱥ ᱦᱩᱭᱩᱜᱼᱟ ᱟᱨᱦᱚᱸ ᱚᱱᱟ ᱪᱷᱟᱲᱟ ᱥᱤᱛᱩᱝ ᱫᱤᱱ ᱥᱮ ᱦᱟᱣᱮᱫ ᱚᱠᱛᱚ ᱫᱚ ᱟᱭᱢᱟ ᱞᱮᱠᱟᱱᱟᱜ ᱥᱚᱵᱽᱡᱤ ᱠᱚ ᱦᱩᱭᱩᱜ ᱜᱮᱭᱟ ᱟᱨ ᱚᱱᱟ ᱪᱷᱟᱲᱟ ᱧᱮᱞᱚᱜ ᱠᱟᱱ ᱡᱮ ᱨᱟᱵᱟᱝ ᱫᱤᱱᱟᱜ ᱥᱮ ᱨᱟᱵᱟᱝ ᱚᱠᱛᱚ ᱨᱮ ᱟᱭᱢᱟ ᱞᱮᱠᱟᱱᱟᱜ ᱟᱱᱟᱡᱽ ᱠᱚ ᱪᱟᱥᱼᱵᱟᱥ ᱦᱩᱭᱩᱜ ᱜᱮᱭᱟ ᱚᱱᱟᱛᱮ ᱢᱤᱫ ᱞᱮᱠᱟᱛᱮ ᱢᱮᱱ ᱞᱮᱠᱷᱟᱱ ᱵᱟᱰᱟᱭᱚᱜᱼᱟ ᱡᱮ ᱦᱚᱭ ᱦᱤᱸᱥᱤᱫ ᱞᱮᱠᱟᱛᱮ ᱛᱚᱛᱷᱟ ᱠᱤᱞ ᱠᱟᱛᱮᱜ ᱟᱭᱢᱟ ᱞᱮᱠᱟᱱᱟᱜ ᱟᱨᱡᱟᱣ ᱠᱚ ᱦᱩᱭᱩᱜ ᱜᱮᱭᱟ ᱚᱱᱟ ᱪᱷᱟᱲᱟ ᱚᱰᱮᱱᱟᱜ ᱫᱟᱜ ᱡᱟᱹᱲᱤ ᱚᱠᱟ ᱞᱮᱠᱟ ᱡᱚᱛᱚ ᱥᱟᱱᱟᱢ ᱴᱚᱴᱷᱟᱨᱮ ᱫᱟᱜ ᱡᱟᱹᱲᱤ ᱫᱚ ᱵᱟᱝ ᱥᱚᱢᱟᱱᱟ ᱡᱟᱦᱟᱸᱨᱮ ᱠᱤᱪᱷᱩ ᱠᱤᱪᱷᱩ ᱧᱮᱞ ᱠᱟᱱᱟ ᱫᱟᱜ ᱡᱟᱹᱲᱤ ᱟᱹᱰᱤ ᱠᱟᱹᱴᱤᱡ ᱠᱷᱚᱱᱜᱮ ᱦᱩᱭᱩᱜᱼᱟ ᱚᱱᱟ ᱠᱚᱨᱮᱫ ᱫᱚ ᱚᱱᱠᱟ ᱞᱮᱠᱟ ᱟᱨᱡᱟᱣ ᱜᱮ ᱟᱨᱡᱟᱣ ᱟᱠᱚ ᱦᱚᱭ ᱦᱚᱸᱥᱤᱫ ᱫᱚ ᱱᱚᱝᱠᱟᱱᱟᱜ ᱞᱟᱹᱠᱛᱤ ᱠᱟᱱᱟ ᱡᱟᱦᱟᱸ ᱫᱚ ᱚᱠᱛᱚ ᱨᱮ ᱫᱟᱜᱟᱭ ᱟᱨ ᱚᱥᱚᱢᱚᱭᱨᱮ ᱵᱟᱭ ᱫᱟᱜᱟᱭ ᱟᱨ ᱧᱮᱞ ᱟᱠᱟᱱᱟ ᱚᱠᱛᱚ ᱨᱮᱜᱮ ᱫᱟᱜᱼᱮ ᱡᱟᱹᱲᱤ ᱞᱮᱠᱷᱟᱱ ᱪᱟᱥ ᱟᱹᱰᱤ ᱞᱮᱠᱟᱛᱮ ᱟᱨᱡᱟᱣ ᱠᱚᱨᱟᱣ ᱜᱟᱱᱚᱜᱼᱟ ᱟᱨ ᱚᱱᱟ ᱚᱠᱛᱚ ᱨᱮ ᱢᱮᱱᱠᱷᱟᱱ ᱡᱩᱫᱤ ᱵᱟᱭ ᱫᱟᱜᱟᱭ ᱛᱚᱵᱮ ᱚᱱᱟ ᱥᱮᱨᱢᱟ ᱫᱚ ᱟᱠᱟᱞ ᱦᱩᱭᱩᱜᱼᱟ ᱚᱱᱟ ᱠᱷᱟᱹᱛᱤᱨ ᱛᱮ ᱫᱤᱥᱳᱢ ᱨᱮ ᱚᱠᱟ ᱚᱠᱟ ᱪᱚ ᱟᱠᱟᱞ ᱫᱚ ᱧᱮᱞ ᱧᱟᱢᱚᱜ ᱜᱮᱭᱟ ᱚᱱᱟ ᱛᱮᱜᱮ ᱢᱮᱱ ᱜᱟᱱᱚᱜᱼᱟ ᱡᱮ ᱦᱤᱸᱥᱤᱫ ᱦᱚᱭ ᱫᱚ ᱱᱚᱝᱠᱟᱱ ᱞᱟᱹᱠᱛᱤ ᱠᱟᱱᱟ ᱡᱟᱦᱟᱸ ᱫᱚ ᱢᱟᱹᱱᱢᱤ ᱪᱟᱥᱼᱵᱟᱥ ᱠᱟᱛᱮᱫ ᱟᱨ ᱵᱟᱝ ᱡᱤᱭᱚᱱ ᱠᱷᱟᱸᱰᱟᱣ ᱠᱟᱛᱮᱫ ᱠᱚ ᱛᱟᱦᱮᱸ ᱫᱟᱲᱮᱭᱟᱜᱼᱟ ᱚᱱᱟ ᱠᱷᱟᱹᱛᱤᱨ ᱥᱚᱢᱚᱭ ᱡᱟᱦᱟᱸ ᱦᱚᱭ ᱦᱤᱸᱥᱤᱫ ᱞᱟᱹᱠᱛᱤ ᱜᱮᱭᱟ ᱚᱱᱟ ᱥᱚᱢᱚᱭ ᱚᱠᱛᱚ ᱨᱮᱜᱮ ᱦᱚᱭ ᱦᱤᱸᱥᱤᱫ ᱜᱮ ᱫᱚᱨᱠᱟᱨ ᱠᱟᱱᱟ